ᱤᱧᱟᱹᱜ ᱛᱟᱢᱟ ᱢᱩᱫᱽᱨᱟ ᱥᱮ ᱫᱷᱤᱨᱤ ᱱᱚᱣᱟ ᱠᱚ ᱢᱩᱫᱽ ᱨᱮ ᱤᱧᱟᱹᱜ ᱥᱮᱪᱮᱫᱼᱟᱱ ᱫᱚ ᱛᱟᱢᱟ ᱟᱨ ᱱᱚᱣᱟ ᱨᱮᱫᱚ ᱱᱚᱣᱟ ᱞᱮᱠᱟᱛᱮ ᱪᱮᱫᱚᱜ ᱞᱮᱠᱟ ᱛᱮᱫᱚ ᱢᱮᱱᱟᱜᱼᱟ ᱱᱚᱣᱟ ᱨᱮᱱᱟᱜ ᱜᱚᱱᱚᱝ ᱫᱚ ᱟᱹᱰᱤ ᱵᱟᱹᱲᱛᱤ ᱜᱮᱭᱟ ᱱᱚᱣᱟ ᱛᱮᱫᱚ ᱠᱟᱨᱮᱱ ᱛᱟᱨ ᱠᱚ ᱦᱮᱡ ᱥᱮᱱ ᱫᱟᱲᱮᱭᱟᱜᱼᱟ ᱱᱚᱣᱟ ᱜᱮ ᱤᱧᱟᱹᱜ ᱪᱮᱫᱚᱜ ᱞᱮᱠᱟᱱᱟᱜ ᱛᱤᱧ ᱫᱚ